ᱤᱧᱟᱹᱜ ᱫᱤᱥᱟᱹ ᱫᱚᱦᱚᱭ ᱞᱮᱠᱟ ᱢᱚᱲᱮ ᱜᱚᱴᱮᱡ ᱛᱟᱹᱨᱤᱠᱷ ᱫᱚ ᱦᱩᱭᱩᱜ ᱠᱟᱱᱟ ᱛᱤᱨᱤᱥᱮ ᱡᱩᱱ ᱦᱩᱞ ᱢᱟᱦᱟ ᱥᱟᱛᱳᱭ ᱯᱳᱥ ᱯᱳᱥ ᱢᱮᱞᱟ ᱛᱤᱨᱤᱥᱮ ᱪᱳᱛᱨᱚ ᱠᱚᱝᱠᱟᱞᱤᱛᱚᱞᱟ ᱢᱮᱞᱟ ᱯᱚᱸᱪᱤᱥᱮ ᱵᱳᱭᱥᱟᱠᱷ ᱨᱚᱵᱤᱱᱫᱚᱨᱚᱱᱟᱛᱷ ᱴᱷᱟᱹᱠᱩᱨ ᱟᱜ ᱡᱚᱱᱢᱚᱫᱤᱱ ᱯᱟᱸᱪᱚᱭ ᱢᱮ ᱜᱩᱨᱩ ᱜᱚᱢᱠᱮᱭᱟᱜ ᱡᱟᱱᱟᱢ ᱢᱟᱦᱟ